ᱤᱧᱫᱚ ᱥᱟᱨᱱᱟ ᱫᱷᱚᱨᱚᱢ ᱦᱚᱲ ᱠᱟᱹᱱᱟᱹᱧ ᱤᱧᱟᱹᱜ ᱫᱷᱚᱨᱚᱢ ᱫᱚ ᱱᱚᱣᱟᱫᱚ ᱥᱟᱱᱛᱟᱲ ᱠᱚᱣᱟᱜ ᱩᱯᱨᱩᱢ ᱠᱟᱱᱟ ᱫᱷᱚᱨᱚᱢ ᱫᱚ ᱡᱚᱛᱚ ᱡᱟᱛᱤ ᱨᱮᱜᱮ ᱢᱮᱱᱟᱜᱼᱟ ᱦᱤᱱᱫᱩ ᱠᱚᱣᱟᱜ ᱦᱤᱱᱫᱩ ᱫᱷᱚᱨᱚᱢ ᱢᱩᱥᱤᱢ ᱠᱚᱣᱟᱜ ᱢᱩᱥᱞᱤᱢ ᱫᱷᱚᱨᱚᱢ ᱠᱷᱨᱤᱥᱴᱟᱱ ᱠᱚᱣᱟᱜ ᱠᱷᱨᱤᱥᱴᱟᱱ ᱫᱷᱚᱨᱚᱢ ᱟᱨ ᱟᱵᱚ ᱥᱟᱱᱛᱟᱲ ᱠᱚᱣᱟᱜ ᱫᱚ ᱥᱟᱨᱱᱟ ᱫᱷᱚᱨᱚᱢ ᱠᱟᱱᱟ ᱚᱱᱟ ᱫᱷᱚᱨᱚᱢ ᱤᱫᱤ ᱠᱟᱛᱮᱫ ᱟᱵᱚᱣᱟᱜ ᱫᱚ ᱡᱟᱦᱮᱨ ᱜᱟᱲ ᱢᱮᱱᱟᱜᱼᱟ ᱡᱟᱦᱮᱨ ᱜᱟᱲᱨᱮ ᱵᱚᱸᱜᱟᱼᱵᱩᱨᱩ ᱦᱩᱭᱩᱜᱼᱟ ᱵᱚᱸᱜᱟᱼᱵᱩᱨᱩ ᱤᱫᱤ ᱤᱫᱤ ᱠᱟᱛᱮᱫ ᱚᱸᱰᱮᱫᱚ ᱚᱸᱰᱮᱢ ᱜᱚᱰᱼᱡᱚᱦᱟᱨ ᱞᱮᱱᱠᱷᱟᱱ ᱟᱢᱟᱜ ᱚᱲᱟᱜ ᱨᱮᱭᱟᱜ ᱵᱩᱜᱤ ᱟᱨ ᱵᱟᱹᱲᱤᱡ ᱠᱚ ᱨᱩᱣᱟᱹᱼᱦᱟᱹᱥᱩ ᱡᱚᱛᱚ ᱪᱟᱵᱟᱜᱼᱟ ᱚᱱᱠᱟᱜᱮ ᱥᱟᱨᱱᱟ ᱫᱷᱚᱨᱚᱢ ᱥᱟᱱᱛᱟᱲ ᱠᱚᱣᱟᱜ ᱫᱚ ᱥᱟᱨᱱᱟ ᱫᱷᱚᱨᱚᱢ ᱚᱱᱟ ᱫᱷᱚᱨᱚᱢ ᱤᱫᱤ ᱠᱟᱛᱮᱫ ᱜᱮ ᱟᱵᱚ ᱩᱯᱨᱩᱢ ᱫᱷᱚᱨᱚᱢ ᱵᱟᱝᱠᱷᱟᱱ ᱫᱚ ᱩᱯᱨᱩᱢ ᱜᱮ ᱵᱟᱹᱱᱩᱜ ᱟᱹᱱᱤᱡ ᱫᱷᱚᱨᱚᱢ ᱜᱮ ᱵᱟᱧᱪᱟᱣᱟᱭ ᱫᱷᱚᱨᱚᱢ ᱜᱮ ᱟᱹᱭᱩᱨ ᱢᱮᱭᱟᱭ ᱵᱩᱜᱤ ᱦᱚᱨᱼᱰᱟᱦᱟᱨ ᱫᱷᱚᱨᱚᱢ ᱫᱟᱲᱮ ᱤᱫᱤ ᱠᱟᱛᱮᱫ ᱡᱮ ᱟᱵᱚᱣᱟᱜ ᱩᱯᱨᱩᱢ ᱫᱤᱥᱚᱢᱨᱮ ᱛᱟᱦᱮᱱᱟ ᱫᱷᱚᱨᱚᱢ ᱵᱟᱝᱠᱷᱟᱱ ᱫᱚ ᱪᱮᱫ ᱞᱮᱠᱟᱨᱮ ᱥᱚᱨᱠᱟᱨ ᱦᱚᱸᱭ ᱴᱷᱤᱠᱟᱹ ᱢᱮᱭᱟ ᱟᱢᱫᱚ ᱚᱠᱟ ᱫᱷᱚᱨᱚᱢ ᱨᱤᱱᱤᱡ ᱦᱚᱲ ᱠᱟᱱᱟᱢ ᱢᱮᱱᱛᱮ ᱟᱢᱟᱜ ᱫᱷᱚᱨᱚᱢᱮᱢ ᱟᱫ ᱚᱱᱟᱛᱮ ᱢᱮᱱ ᱟᱠᱟᱫᱟᱭ ᱨᱚᱜᱷᱩ ᱯᱚᱱᱰᱤᱛ ᱨᱚᱜᱷᱩᱱᱟᱛᱷ ᱢᱩᱨᱢᱩ ᱫᱷᱚᱨᱚᱢ ᱢᱮᱱᱟᱜ ᱛᱟᱢᱟ ᱚᱞ ᱦᱚᱸ ᱢᱮᱱᱟᱜ ᱛᱟᱢᱟ ᱨᱚᱲ ᱦᱚᱸ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱫᱷᱚᱨᱚᱢ ᱵᱟᱝ ᱠᱷᱟᱱ ᱫᱚ ᱪᱮᱫ ᱞᱮᱠᱟᱨᱮ ᱟᱢᱟᱜ ᱩᱯᱨᱩᱢᱮᱢ ᱥᱚᱫᱚᱨ ᱫᱟᱲᱮᱭᱟᱜᱼᱟ ᱚᱱᱟᱛᱮ ᱫᱷᱚᱨᱚᱢ ᱫᱚ ᱥᱟᱱᱛᱟᱲ ᱦᱚᱯᱚᱱ ᱠᱚᱣᱟᱜ ᱮᱠᱟᱞ ᱞᱟᱹᱠᱛᱤ ᱠᱟᱱᱟ ᱫᱷᱚᱨᱚᱢ ᱵᱟᱝᱠᱷᱟᱱ ᱪᱮᱫ ᱞᱮᱠᱟᱨᱮ ᱩᱯᱨᱩᱢ ᱫᱚ ᱟᱢᱮᱢ ᱞᱟᱹᱭ ᱫᱟᱲᱮᱭᱟᱜᱼᱟ ᱚᱱᱟᱛᱮ ᱫᱷᱚᱨᱚᱢ ᱤᱫᱤ ᱠᱟᱛᱮᱫ ᱮᱱᱟᱝ ᱵᱟᱧᱪᱟᱣ ᱦᱚᱨᱼᱰᱟᱦᱟᱨ ᱠᱚᱦᱚᱢ ᱧᱟᱢ ᱫᱟᱲᱮᱭᱟᱜᱼᱟ ᱚᱱᱟᱜᱮᱧ ᱞᱟᱹᱭᱟ ᱫᱷᱚᱨᱚᱢ ᱫᱚ ᱡᱚᱛᱚ ᱡᱟᱛᱤ ᱨᱮᱭᱟᱜ ᱫᱷᱚᱨᱚᱢ ᱫᱚ ᱢᱮᱱᱟᱜᱼᱟ ᱚᱱᱠᱟᱜᱮ ᱟᱵᱚ ᱥᱟᱱᱛᱟᱲ ᱡᱟᱛᱤ ᱨᱮᱦᱚᱸ ᱟᱵᱚ ᱫᱚ ᱥᱟᱨᱱᱟ ᱫᱷᱚᱨᱚᱢ ᱦᱚᱲ ᱠᱟᱱᱟ ᱵᱚᱱ